ᱵᱤᱨᱵᱷᱩᱢ ᱦᱚᱱᱚᱛ ᱨᱮᱭᱟᱜ ᱠᱤᱪᱷᱩ ᱧᱩᱛᱩᱢᱟᱱ ᱞᱮᱱᱰᱢᱟᱨᱠ ᱥᱮᱨᱣᱟ ᱴᱷᱟᱶ ᱠᱚᱫᱚ ᱦᱩᱭᱩᱜ ᱠᱟᱱᱟ ᱥᱟᱱᱛᱤᱱᱤᱠᱮᱛᱚᱱ ᱠᱚᱝᱠᱟᱞᱤᱛᱚᱞᱟ ᱢᱚᱱᱫᱤᱨ ᱥᱨᱤᱡᱚᱱᱤ ᱱᱮᱪᱟᱨᱮᱞ ᱯᱟᱨᱠ ᱟᱨ ᱚᱱᱟ ᱠᱚᱫᱚ ᱥᱟᱱᱟᱢ ᱦᱚᱲ ᱞᱟᱹᱜᱤᱫ ᱜᱮ ᱠᱷᱩᱞᱟᱹᱣ ᱜᱮᱭᱟ ᱟᱨ ᱦᱚᱲ ᱠᱚ ᱡᱟᱣᱜᱮ ᱡᱤᱨᱟᱹᱜ ᱚᱠᱛᱚ ᱠᱟᱴᱟᱣ ᱞᱟᱹᱜᱤᱫ ᱚᱠᱚᱭ ᱫᱚ ᱢᱚᱱᱫᱟᱨᱢᱩᱱᱤ ᱫᱤᱜᱷᱟ ᱫᱟᱨᱡᱤᱞᱤᱝ ᱠᱚ ᱪᱟᱞᱟᱜᱼᱟ